ᱠᱚᱞᱚᱢ ᱫᱚ ᱟᱵᱚ ᱥᱤᱠᱷᱱᱟᱹᱛ ᱨᱮᱱᱟᱜ ᱢᱟᱨᱥᱟᱞ ᱰᱟᱦᱟᱨ ᱛᱮᱭ ᱤᱫᱤᱵᱚᱱᱟ ᱠᱚᱞᱚᱢᱛᱮ ᱟᱵᱚᱨᱮᱱ ᱜᱤᱫᱽᱨᱟᱹᱼᱯᱤᱫᱽᱨᱟᱹ ᱚᱞᱚᱜ ᱯᱟᱲᱦᱟᱣ ᱠᱚ ᱥᱮᱬᱟᱭᱟ ᱚᱯᱷᱤᱥ ᱟᱫᱟᱞᱚᱢ ᱠᱚᱨᱮ ᱠᱚᱞᱚᱢ ᱫᱚᱭ ᱞᱟᱜᱟᱜᱼᱟ ᱠᱚᱞᱚᱢ ᱫᱚ ᱮᱢᱚᱱ ᱢᱤᱫᱴᱮᱱ ᱡᱤᱱᱤᱥ ᱡᱟᱦᱟᱸ ᱫᱚ ᱵᱷᱚᱵᱤᱥᱚᱛ ᱫᱚᱭ ᱜᱚᱲᱟᱣ ᱜᱮᱭᱟ